ᱯᱷᱤᱥᱵᱳᱰ ᱥᱟᱱ ᱵᱳᱰ ᱥᱚᱨᱴ ᱵᱳᱰ ᱥᱯᱤᱰ ᱵᱳᱰ ᱟᱭᱢᱟ ᱞᱮᱠᱟᱱ ᱵᱳᱰ ᱢᱮᱱᱟᱜᱼᱟ ᱟᱫᱚ ᱤᱧᱫᱚ ᱯᱷᱤᱥ ᱵᱳᱰ ᱨᱮᱧ ᱫᱮᱡ ᱞᱮᱜᱟᱣ ᱠᱟᱱᱟ ᱟᱨ ᱱᱚᱣᱟ ᱵᱳᱰ ᱪᱟᱹᱞᱩ ᱠᱟᱛᱮᱫ ᱟᱹᱰᱤ ᱱᱟᱯᱟᱭ ᱟᱨ ᱟᱹᱰᱤ ᱨᱟᱹᱥᱠᱟᱹᱧ ᱵᱩᱡᱷᱟᱹᱣ ᱠᱟᱜᱼᱟ ᱥᱮ ᱤᱧ ᱨᱮᱱ ᱜᱟᱛᱮ ᱠᱚ ᱥᱟᱶ ᱱᱚᱣᱟ ᱵᱳᱰ ᱨᱮ ᱫᱮᱡ ᱠᱟᱛᱮᱫ ᱤᱧ ᱠᱷᱮᱞᱚᱸᱰ ᱠᱟᱜᱼᱟ ᱟᱨ ᱫᱤᱜᱷᱟ ᱥᱮᱱ ᱞᱮᱱᱟᱹᱧ ᱫᱤᱜᱷᱟ ᱨᱮᱦᱚᱸ ᱱᱚᱝᱠᱟᱱ ᱟᱭᱢᱟ ᱞᱮᱠᱟᱱ ᱵᱳᱰ ᱢᱮᱱᱟᱜᱼᱟ ᱟᱫᱚ ᱚᱸᱰᱮ ᱫᱚ ᱥᱯᱤᱰ ᱵᱳᱰ ᱡᱟᱦᱟᱸ ᱠᱚ ᱢᱮᱛᱟᱜ ᱠᱟᱱᱟ ᱡᱮᱴᱟ ᱢᱤᱫ ᱦᱚᱲ ᱜᱮᱢ ᱫᱮᱡᱚᱜᱼᱟ ᱟᱨ ᱟᱹᱰᱤ ᱟᱹᱰᱤ ᱨᱟᱹᱜᱟᱹᱣ ᱛᱮ ᱪᱟᱞᱟᱜᱼᱟ ᱛᱚ ᱚᱱᱟ ᱵᱳᱰ ᱨᱮᱦᱚᱸᱧ ᱫᱮᱡ ᱠᱟᱱᱟ ᱟᱨ ᱚᱱᱟ ᱵᱳᱰ ᱫᱚ ᱡᱟᱹᱥᱛᱤ ᱠᱟᱭᱛᱮ ᱢᱟᱱᱮ ᱩᱥᱟᱹᱨᱟᱢ ᱥᱮᱱ ᱜᱚᱫ ᱫᱟᱲᱮᱭᱟᱜᱼᱟ ᱡᱟᱦᱟᱸ ᱥᱮᱜ ᱮᱢ ᱪᱟᱞᱟᱜ ᱠᱷᱟᱡ ᱥᱮ ᱟᱢ ᱩᱥᱟᱹᱨᱟ ᱦᱚᱸᱢ ᱟᱹᱪᱩᱨ ᱜᱚᱫ ᱫᱟᱲᱮᱭᱟᱜᱼᱟ ᱥᱮ ᱟᱢ ᱥᱞᱳ ᱦᱚᱸ ᱟᱥᱛᱮ ᱦᱚᱸ ᱩᱥᱟᱹᱨᱟ ᱛᱮᱢ ᱟᱥᱛᱮ ᱜᱚᱫ ᱫᱟᱲᱮᱭᱟᱜᱼᱟ ᱟᱢ ᱪᱮᱫ ᱞᱮᱠᱟ ᱚᱠᱟ ᱥᱮᱫ ᱪᱟᱞᱟᱜ ᱮᱢ ᱢᱮᱱᱟ ᱚᱠᱟ ᱜᱮᱢ ᱪᱟᱞᱟᱣ ᱫᱟᱲᱮᱭᱟᱜᱼᱟ ᱛᱚ ᱚᱱᱟ ᱠᱷᱟᱹᱛᱤᱨ ᱛᱮ ᱤᱧ ᱫᱚ ᱚᱱᱟ ᱵᱳᱰ ᱨᱮ ᱫᱮᱡ ᱠᱟᱛᱮᱫ ᱟᱹᱰᱤ ᱵᱮᱥᱴ ᱟᱹᱰᱤ ᱵᱷᱟᱹᱜᱤᱧ ᱵᱩᱡᱷᱟᱹᱣ ᱠᱟᱜᱼᱟ ᱟᱨ ᱟᱹᱰᱤ ᱨᱟᱹᱥᱠᱟᱹ ᱜᱤᱧ ᱟᱹᱭᱠᱟᱹᱣᱟ ᱚᱱᱟ ᱵᱳᱰ ᱨᱮ ᱫᱮᱡᱚᱜ ᱫᱚ